ᱚᱠᱛᱚ ᱥᱟᱣ ᱥᱟᱣᱛᱮ ᱥᱟᱱᱛᱟᱞᱤ ᱯᱟᱹᱨᱥᱤ ᱟᱹᱲᱟᱹ ᱟᱹᱭᱟᱹᱛ ᱟᱨᱦᱚᱸ ᱵᱚᱸᱜᱟᱼᱵᱩᱨᱩ ᱥᱟᱶᱛᱮ ᱞᱟᱠᱪᱟᱨ ᱠᱚᱦᱚᱸ ᱟᱹᱰᱤᱜᱟᱱ ᱟᱹᱨᱩ ᱯᱷᱮᱨᱟᱜ ᱠᱟᱱᱟ ᱡᱮᱞᱮᱠᱟ ᱟᱵᱚᱫᱚ ᱟᱭᱳ ᱡᱟᱦᱟᱸ ᱵᱚᱱ ᱞᱟᱹᱭᱟ ᱱᱮᱛᱟᱨ ᱫᱚ ᱟᱭᱳ ᱵᱚᱫᱚᱞ ᱛᱮ ᱢᱟ ᱠᱚ ᱞᱟᱹᱭᱮᱫᱟ ᱚᱱᱠᱟ ᱜᱮ ᱞᱚᱜᱚᱱ ᱞᱚᱜᱚᱱ ᱦᱤᱡᱩᱜ ᱢᱮ ᱵᱚᱫᱚᱞ ᱛᱮ ᱱᱮᱛᱟᱨ ᱫᱚ ᱛᱟᱲᱟᱛᱟᱹᱲᱤ ᱦᱤᱡᱩᱜ ᱢᱮ ᱵᱚᱱ ᱞᱟᱹᱭᱮᱫᱟ ᱵᱟᱝᱜᱟᱞ ᱥᱮ ᱮᱴᱟᱜ ᱪᱷᱟᱹᱛᱤᱠ ᱠᱚ ᱥᱟᱣ ᱥᱟᱣ ᱛᱟᱦᱮᱸᱛᱮ ᱩᱱᱠᱩ ᱠᱚᱣᱟᱜ ᱠᱟᱛᱷᱟ ᱠᱚᱵᱚᱱ ᱟᱯᱱᱟᱨᱮᱫᱟ ᱥᱮ ᱵᱚᱸᱜᱟᱼᱵᱩᱨᱩ ᱠᱚᱦᱚᱸ ᱩᱱᱠᱩᱣᱟᱜ ᱵᱚᱸᱜᱟᱼᱵᱩᱨᱩ ᱵᱚᱱ ᱟᱯᱱᱟᱨᱮᱫᱟ ᱟᱨ ᱟᱵᱚᱣᱟᱜ ᱵᱚᱸᱜᱟᱼᱵᱩᱨᱩ ᱠᱚᱫᱚ ᱵᱚᱱ ᱦᱤᱲᱤᱧ ᱥᱟᱹᱨᱤᱭᱮᱫᱟ ᱟᱵᱚᱣᱟᱜ ᱞᱟᱠᱪᱟᱨ ᱮᱱᱮᱡ ᱥᱮᱨᱮᱧ ᱠᱩᱫᱩᱢ ᱠᱟᱹᱦᱱᱤ ᱠᱚᱦᱚᱸ ᱚᱱᱠᱟ ᱜᱮᱵᱚᱱ ᱦᱤᱲᱤᱧ ᱥᱟᱹᱨᱤᱭᱮᱫᱟ ᱟᱨ ᱪᱷᱟᱹᱛᱤᱠ ᱠᱚᱣᱟᱜ ᱵᱚᱱ ᱟᱯᱱᱟᱨᱮᱫᱟ